ᱦᱮᱸ ᱦᱮᱞᱳ ᱦᱮᱸ ᱦᱤᱡᱩᱜ ᱦᱩᱭᱩᱜ ᱜᱮᱭᱟ ᱯᱮᱠᱴᱤᱥ ᱦᱩᱭᱩᱜ ᱜᱮᱭᱟ ᱦᱮᱸ ᱦᱤᱡᱩᱜ ᱠᱟᱱ ᱜᱮᱭᱟ ᱠᱚ ᱦᱮᱸ ᱡᱟᱦᱟᱸ ᱵᱚᱞ ᱮᱱᱮᱡ ᱮᱢ ᱪᱟᱞᱟᱜ ᱠᱟᱱᱟ ᱡᱟᱦᱟᱸᱨᱮ ᱦᱮᱸ ᱦᱮᱸᱪᱚ ᱯᱮᱠᱴᱤᱥ ᱦᱩᱭᱩᱜ ᱠᱟᱱ ᱜᱮᱭᱟ ᱦᱮᱸ ᱟᱢ ᱡᱟᱦᱟᱸ ᱤᱭᱟᱹ ᱨᱮᱢ ᱮᱱᱮᱡ ᱠᱟᱱ ᱛᱟᱦᱮᱱᱟ ᱰᱤᱯᱷᱮᱱᱥ ᱠᱷᱟᱱ ᱰᱤᱯᱷᱮᱱᱥ ᱨᱮ ᱜᱳᱞ ᱠᱤᱯᱟᱨ ᱠᱷᱟᱡ ᱜᱳᱞ ᱠᱤᱯᱟᱨ ᱨᱮ ᱵᱟᱠᱷᱟᱱ ᱢᱟᱡᱷᱮ ᱨᱮᱦᱚᱸᱢ ᱮᱱᱮᱡ ᱫᱟᱲᱮᱭᱟᱜᱼᱟ ᱦᱮᱸ ᱦᱮᱸ ᱦᱤᱡᱩᱜ ᱢᱮ ᱯᱮᱠᱴᱤᱥ ᱦᱩᱭᱩᱜ ᱜᱮᱭᱟ ᱦᱮᱸ ᱯᱮᱠᱴᱤᱥ ᱞᱟᱹᱜᱤᱫ ᱢᱮᱱᱟᱜ ᱠᱟᱜ ᱜᱮᱭᱟ ᱟᱨ ᱥᱚᱸᱜᱮᱛᱮ ᱪᱮᱜ ᱠᱚ ᱟᱹᱜᱩ ᱦᱩᱭᱩᱜᱼᱟ ᱚᱱᱟ ᱢᱟᱢ ᱵᱟᱰᱟᱭ ᱜᱮ ᱦᱮᱸ ᱚᱱᱟ ᱠᱚᱜᱮ ᱦᱮᱸ ᱦᱮᱸ ᱥᱟᱵ ᱠᱟᱛᱮ ᱦᱤᱡᱩᱜ ᱢᱮ ᱴᱷᱤᱠ ᱜᱮᱭᱟ